ᱤᱧᱫᱚ ᱛᱚᱵᱮ ᱱᱚᱜᱼᱚᱭ ᱫᱚᱥᱫᱤᱱ ᱫᱚ ᱵᱟᱝ ᱯᱚᱱᱨᱚ ᱫᱤᱱ ᱜᱟᱱ ᱪᱷᱩᱴᱤᱧ ᱧᱟᱢ ᱠᱟᱜᱼᱟ ᱛᱚᱵᱮ ᱟᱯᱷᱨᱤᱠᱟ ᱥᱮᱫ ᱵᱚᱱ ᱫᱟᱬᱟ ᱟᱹᱜᱩᱭᱟ ᱵᱟᱡᱟᱨ ᱠᱚᱵᱚᱱ ᱧᱮᱞ ᱟᱹᱜᱩ ᱵᱟᱲᱟ ᱧᱚᱜᱟ ᱡᱟᱭᱦᱳᱠ ᱡᱚᱴᱟᱣ ᱢᱤᱫᱴᱤᱡ ᱡᱚᱴᱟᱣ ᱢᱤᱫᱴᱤᱡ ᱪᱟᱞᱟᱣ ᱠᱟᱱᱟ ᱛᱚ ᱵᱟᱡᱟᱨ ᱵᱚᱱ ᱧᱮᱞ ᱟᱹᱜᱩᱭᱟ ᱥᱮ ᱪᱟᱞᱟᱣ ᱢᱟᱵᱚᱱ ᱪᱟᱞᱟᱜᱼᱟ ᱛᱚᱵᱮ ᱠᱷᱟᱱ ᱦᱮᱸ ᱜᱚ ᱛᱚᱵᱮ ᱠᱷᱟᱱ ᱯᱟᱥᱯᱳᱨᱴ ᱛᱮᱭᱟᱨᱚᱜᱼᱟ ᱯᱟᱥᱯᱳᱨᱴ ᱛᱚᱵᱮ ᱟᱢᱫᱚ ᱡᱟᱦᱟᱸ ᱪᱷᱩᱴᱤ ᱧᱟᱢ ᱠᱟᱫ ᱨᱮᱜᱮ ᱚᱥᱴᱨᱮᱹᱞᱤᱭᱟ ᱥᱮᱫ ᱵᱚᱱ ᱫᱟᱬᱟ ᱟᱹᱜᱩᱭᱟ ᱟᱨ ᱤᱧᱫᱚ ᱯᱟᱥᱯᱳᱨᱴ ᱯᱷᱳᱴᱳᱧ ᱵᱮᱱᱟᱣ ᱟᱹᱜᱩᱭᱟ ᱟᱨ ᱵᱟᱡᱟᱨ ᱠᱚᱵᱚᱱ ᱪᱟᱞᱟᱜᱼᱟ ᱟᱨᱵᱚᱱ ᱧᱮᱞ ᱟᱹᱜᱩ ᱡᱚᱝᱼᱟ ᱚᱱᱛᱮᱱᱟᱜ ᱟᱹᱛᱩ ᱫᱤᱥᱚᱢ ᱠᱚ ᱦᱟᱞᱪᱟᱞ ᱠᱚᱵᱚᱱ ᱵᱟᱰᱟᱭᱟ ᱵᱟᱲᱟᱭ ᱞᱮᱠᱷᱟᱱ ᱛᱟᱭᱚᱢ ᱟᱵᱚ ᱦᱚᱸ ᱵᱟᱨᱚ ᱫᱤᱱ ᱜᱟᱱ ᱵᱚᱱ ᱛᱟᱦᱮᱱᱟ ᱛᱟᱭᱚᱢ ᱫᱚ ᱟᱨ ᱱᱚᱛᱮ ᱨᱮ ᱛᱟᱦᱮᱸ ᱵᱟᱲᱟ ᱠᱟᱛᱮᱫ ᱟᱢ ᱟᱨᱦᱚᱸ ᱵᱚᱱ ᱦᱤᱡᱩᱜᱼᱟ ᱟᱵᱟᱨ ᱯᱟᱥᱯᱳᱨᱴ ᱵᱮᱱᱟᱣ ᱠᱟᱛᱮᱫ ᱟᱨᱦᱚᱸ ᱫᱚᱦᱲᱟ ᱵᱚᱱ ᱨᱩᱣᱟᱹᱲ ᱦᱤᱡᱩᱜᱼᱟ ᱚᱱᱛᱮᱱᱟᱜ ᱫᱤᱥᱚᱢ ᱠᱚᱵᱚᱱ ᱧᱮᱞ ᱟᱹᱜᱩ ᱧᱚᱜᱟ ᱦᱟᱞᱪᱟᱞ ᱠᱚ ᱚᱱᱛᱮᱱᱟᱜ ᱪᱮᱫ ᱪᱮᱫ ᱠᱚ ᱦᱩᱭᱩᱜ ᱠᱟᱱᱟ ᱚᱱᱛᱮᱱᱟᱜ ᱵᱟᱡᱟᱨ ᱠᱚᱦᱚᱸ ᱵᱚᱱ ᱧᱮᱞ ᱟᱹᱜᱩ ᱵᱟᱲᱟ ᱧᱚᱜᱟ ᱟᱨ ᱵᱟᱡᱟᱨ ᱠᱚ ᱧᱮᱞ ᱵᱟᱲᱟ ᱠᱟᱛᱮᱫ ᱡᱚᱛᱚ ᱚᱱᱛᱮᱱᱟᱜ ᱵᱟᱡᱟᱨ ᱨᱮ ᱪᱮᱫ ᱞᱮᱠᱟ ᱦᱟᱞᱪᱟᱞ ᱠᱚ ᱤᱭᱟᱹ ᱠᱚ ᱚᱱᱛᱮᱱᱟᱜ ᱫᱤᱥᱚᱢ ᱠᱚ ᱢᱮᱱᱟᱠᱚ ᱚᱱᱛᱮᱱᱟᱜ ᱫᱤᱥᱚᱢ ᱠᱚ ᱱᱟᱯᱟᱭ ᱫᱷᱟᱨᱟ ᱜᱮᱭᱟ ᱛᱚᱵᱮ ᱱᱟᱯᱟᱭ ᱫᱷᱟᱨᱟ ᱜᱮᱭᱟ ᱟᱨ ᱱᱚᱛᱮ ᱦᱚᱸ ᱵᱷᱮᱜᱟᱨ ᱫᱷᱟᱨᱟ ᱧᱚᱜ ᱜᱮᱭᱟ ᱱᱟᱥᱮ ᱠᱟᱹᱴᱤᱡ ᱨᱚᱲ ᱠᱚᱦᱚᱸ ᱨᱳᱰ ᱠᱚᱦᱚᱸ ᱵᱷᱮᱜᱟᱨ ᱫᱷᱟᱨᱟ ᱧᱚᱜ ᱜᱮᱭᱟ ᱛᱚᱵᱮ ᱠᱷᱟᱱ ᱪᱟᱞᱟᱜ ᱟᱵᱚᱱ ᱟᱨ ᱯᱟᱥᱯᱳᱨᱴ ᱯᱷᱳᱴᱳᱧ ᱡᱚᱜᱟᱲᱟ ᱟᱨ ᱠᱤᱪᱷᱩ ᱫᱤᱱ ᱪᱟᱞᱟᱜ ᱟᱵᱚᱱ ᱟᱨ ᱠᱤᱪᱷᱩ ᱫᱤᱱ ᱛᱟᱭᱚᱢ ᱛᱮᱫᱚ ᱵᱚᱱ ᱨᱩᱣᱟᱹᱲ ᱦᱤᱡᱩᱜᱼᱟ ᱟᱨ ᱚᱱᱛᱮᱱᱟᱜ ᱦᱟᱞᱪᱟᱞ ᱵᱚᱱ ᱵᱟᱲᱟᱭ ᱞᱮᱠᱷᱟᱱ ᱫᱚ ᱯᱟᱪᱷᱮ ᱚᱱᱛᱮ ᱠᱷᱚᱱ ᱱᱚᱛᱮ ᱠᱚ ᱯᱟᱪᱷᱮ ᱵᱷᱮᱜᱟᱨ ᱫᱷᱟᱨᱟ ᱵᱩᱡᱷᱟᱹᱜᱼᱟ ᱛᱚᱵᱮ ᱫᱚ ᱢᱟ ᱛᱚᱵᱮ ᱛᱚᱵᱮ ᱠᱷᱟᱱ ᱪᱟᱞᱟᱣ ᱩᱛᱟᱹᱨᱚᱜ ᱜᱮᱭᱟᱵᱚᱱ ᱦᱳᱭ ᱛᱚᱵᱮ ᱢᱟ ᱛᱚᱵᱮ ᱛᱚᱵᱮ ᱠᱷᱟᱱ